ᱤᱧᱫᱚ ᱱᱟᱦᱟᱜ ᱫᱮᱥᱤ ᱥᱤᱢᱜᱮ ᱟᱹᱥᱩᱞ ᱥᱟᱱᱟᱧᱟ ᱪᱮᱫᱟᱜ ᱥᱮ ᱯᱳᱞᱴᱨᱤ ᱥᱤᱢ ᱫᱚ ᱞᱚᱜᱚᱱ ᱠᱚ ᱜᱩᱡᱩᱜ ᱟᱠᱚ ᱩᱱᱠᱩ ᱫᱚ ᱥᱤᱛᱩᱝ ᱡᱟᱹᱯᱩᱫ ᱦᱚᱸ ᱵᱟᱠᱚ ᱥᱟᱦᱟᱣ ᱟᱠᱚ ᱟᱨ ᱩᱱᱠᱩ ᱫᱚ ᱟᱹᱰᱤ ᱥᱮᱵᱟ ᱡᱚᱛᱚᱱ ᱦᱚᱸ ᱯᱟᱲᱟᱜᱼᱟᱥᱮ ᱩᱱᱠᱩᱫᱚ ᱤᱧᱫᱚ ᱵᱟᱹᱧ ᱟᱹᱥᱩᱞ ᱠᱚᱣᱟ ᱱᱟᱦᱟᱜ ᱤᱧᱫᱚ ᱫᱮᱥᱤ ᱥᱤᱢᱜᱤᱧ ᱟᱹᱥᱩᱞ ᱠᱚᱣᱟ ᱟᱨ ᱫᱮᱥᱤ ᱥᱤᱢ ᱟᱹᱥᱩᱞ ᱵᱟᱨᱮᱛᱮ ᱚᱲᱟᱜ ᱦᱚᱸᱛᱤᱧ ᱢᱮᱱᱟᱜᱼᱟ ᱩᱱᱠᱩ ᱫᱚᱦᱚ ᱞᱟᱹᱜᱤᱫᱼᱛᱮ ᱟᱨ ᱱᱚᱝᱠᱟ ᱯᱮᱲᱟ ᱯᱩᱨᱵᱷᱩ ᱠᱚ ᱦᱮᱡ ᱞᱮᱱᱠᱷᱟᱱ ᱠᱚ ᱫᱮᱥᱤ ᱥᱤᱢ ᱫᱚ ᱥᱤᱢ ᱫᱚ ᱦᱟᱜ ᱜᱚᱡ ᱜᱚᱫᱮᱭᱟᱵᱚᱱ ᱟᱨ ᱩᱛᱩ ᱠᱟᱛᱮᱢ ᱮᱢ ᱫᱟᱲᱮᱭᱟᱠᱚᱣᱟ ᱪᱮᱫᱟᱜ ᱥᱮ ᱫᱮᱥᱤ ᱥᱤᱢ ᱫᱚ ᱟᱹᱰᱤ ᱫᱤᱱ ᱠᱚ ᱛᱟᱦᱮᱱᱟᱠᱚ ᱞᱚᱜᱚᱱ ᱵᱟᱠᱚ ᱜᱩᱡᱩᱜ ᱟᱠᱚ ᱟᱨ ᱟᱵᱚ ᱫᱮᱥᱤ ᱥᱤᱢ ᱫᱚ ᱟᱹᱰᱤ ᱨᱚᱠᱚᱢ ᱠᱟᱹᱢᱤ ᱨᱮᱦᱚᱸ ᱞᱟᱜᱟᱜᱼᱟ ᱡᱟᱦᱟᱸ ᱞᱮᱠᱟ ᱟᱵᱚ ᱥᱚᱦᱚᱨᱟᱭ ᱯᱟᱨᱟᱵᱚᱜ ᱟᱵᱚᱱ ᱫᱮᱥᱤ ᱥᱤᱢ ᱫᱚ ᱫᱩᱣᱟᱹᱨ ᱨᱮᱦᱚᱸ ᱵᱚᱱ ᱛᱷᱟᱯᱟ ᱠᱚᱣᱟ ᱥᱚᱦᱚᱨᱟᱭ ᱯᱟᱨᱟᱵᱽ ᱡᱚᱠᱷᱟᱱ ᱱᱟᱦᱟᱜ ᱟᱨ ᱵᱟᱝᱠᱷᱟᱱ ᱫᱚ ᱚᱱᱟ ᱜᱚᱴ ᱵᱚᱸᱜᱟ ᱡᱚᱠᱷᱮᱡ ᱫᱮᱥᱤ ᱵᱤᱞᱤ ᱦᱟᱜ ᱚᱱᱟᱵᱚᱱ ᱞᱮᱵᱮᱫ ᱦᱚᱪᱚ ᱠᱚᱣᱟ ᱰᱟᱹᱝᱨᱤ ᱠᱚ ᱟᱨ ᱫᱮᱥᱤ ᱥᱤᱢ ᱫᱚ ᱟᱵᱚ ᱞᱟᱹᱜᱤᱫ ᱫᱚ ᱟᱹᱰᱤ ᱵᱮᱥᱟ ᱟᱨ ᱫᱮᱥᱤ ᱥᱤᱢ ᱫᱚ ᱡᱚᱛᱚ ᱨᱚᱠᱚᱢ ᱦᱚᱲ ᱠᱚ ᱡᱚᱢᱟᱠᱚ ᱟᱨ ᱫᱮᱥᱤ ᱵᱤᱞᱤ ᱦᱚᱸ ᱜᱤᱫᱽᱨᱟᱹ ᱠᱚ ᱦᱟᱲᱟᱢ ᱠᱚ ᱵᱩᱰᱷᱤ ᱠᱚ ᱡᱚᱛᱚ ᱦᱚᱲ ᱜᱮᱵᱚᱱ ᱡᱚᱢ ᱫᱟᱲᱮᱭᱟᱜᱼᱟ ᱪᱮᱫᱟᱜ ᱥᱮ ᱯᱳᱞᱴᱨᱤ ᱵᱤᱞᱤ ᱠᱷᱚᱱ ᱫᱮᱥᱤ ᱵᱤᱞᱤ ᱫᱚ ᱦᱟᱸᱜ ᱵᱮᱥ ᱜᱮᱭᱟ ᱟᱨ ᱩᱱᱠᱩ ᱫᱮᱥᱤ ᱥᱤᱢ ᱵᱩᱥᱟᱹᱜ ᱫᱚ ᱞᱚᱜᱚᱱ ᱵᱟᱠᱚ ᱜᱩᱡᱩᱜᱼᱟ ᱩᱱᱠᱩ ᱫᱚ ᱢᱟᱨᱟᱝ ᱚᱜᱼᱟᱠᱚ ᱡᱚᱛᱚᱜᱮ ᱚᱱᱠᱟ ᱫᱚ ᱵᱟᱠᱚ ᱜᱚᱡ ᱵᱟᱲᱟᱜ ᱟᱠᱚ ᱟᱨ ᱯᱚᱞᱴᱨᱤ ᱥᱤᱢ ᱫᱚ ᱩᱱᱟᱹᱜ ᱫᱚ ᱵᱟᱠᱚ ᱵᱮᱥᱟᱠᱚ ᱡᱚᱛᱚ ᱦᱚᱲ ᱦᱚᱸ ᱩᱱᱠᱩᱭᱟᱜ ᱡᱤᱞ ᱵᱟᱵᱚᱱ ᱡᱚᱢᱟ ᱟᱨ ᱵᱟᱵᱚᱱ ᱠᱩᱥᱤᱭᱟᱜᱼᱟ ᱱᱟᱦᱟᱜ ᱵᱚᱱ ᱟᱨ ᱫᱮᱥᱤ ᱥᱤᱢ ᱫᱚ ᱡᱚᱛᱚ ᱦᱚᱲ ᱜᱮᱵᱚᱱ ᱠᱩᱥᱤᱭᱟᱠᱚᱣᱟ ᱟᱨ ᱤᱧᱟᱹᱜ ᱢᱮᱱ ᱦᱤᱥᱟᱹᱵ ᱛᱮᱫᱚ ᱡᱚᱛᱚ ᱦᱚᱲᱜᱮ ᱫᱮᱥᱤ ᱥᱤᱢ ᱜᱮᱵᱚᱱ ᱡᱚᱢ ᱠᱚᱠᱷᱟᱱᱼᱢᱟ ᱵᱷᱟᱹᱜᱤ ᱜᱮᱭᱟ